ᱥᱟᱱᱛᱟᱲᱤ ᱯᱟᱹᱨᱥᱤ ᱫᱚ ᱮᱴᱟᱜ ᱵᱷᱟᱥᱟ ᱠᱚᱨᱮ ᱡᱚᱛᱚ ᱥᱚᱵ ᱵᱷᱟᱞᱮ ᱜᱮᱭᱟ ᱡᱮᱥᱮ ᱠᱤ ᱡᱮᱥᱮ ᱠᱤ ᱵᱟᱝᱜᱟᱞᱤ ᱠᱚ ᱢᱮᱱᱛᱮᱠᱩ ᱵᱚᱥᱚ ᱟᱠᱟᱜᱼᱟ ᱟᱵᱚ ᱵᱚᱱ ᱢᱮᱱᱟ ᱫᱩᱲᱩᱵ ᱢᱮ ᱰᱟᱝᱨᱤ ᱫᱩᱲᱩᱵ ᱫᱚᱠᱚ ᱢᱮᱱᱟ ᱦᱩᱰᱩᱝ ᱪᱮᱬᱮ ᱫᱩᱲᱩᱵ ᱫᱚᱵᱚ ᱪᱮᱬᱮ ᱫᱩᱲᱩᱵ ᱫᱚ ᱢᱮᱱᱟᱠᱚ ᱟᱵ ᱟᱨ ᱦᱚᱲ ᱫᱩᱲᱩᱵ ᱫᱚ ᱢᱮᱱᱟᱠᱚ ᱫᱩᱲᱩᱵ ᱟᱨ ᱦᱟᱱᱟᱨ ᱫᱚᱠᱚ ᱢᱮᱛᱟ ᱠᱚᱣᱟ ᱵᱮᱱ ᱫᱤᱭᱮ ᱞᱚᱲ ᱛᱟᱵᱚᱱ ᱵᱟᱞᱟᱭᱟ ᱛᱟᱠᱮ ᱫᱚ ᱟᱯᱮ ᱛᱟᱯᱮ ᱫᱤᱭᱮ

ᱤᱱᱟᱹᱜ ᱛᱮᱜᱤ ᱥᱟᱱᱛᱟᱲᱤ ᱯᱟᱹᱨᱥᱤ ᱫᱚ ᱤᱧ ᱴᱷᱮᱱ ᱨᱤᱡᱷᱟᱹᱣ ᱜᱮ ᱢᱚᱱᱮ ᱦᱩᱭᱩᱜᱼᱟ